ᱦᱟ ᱠᱩ ᱥᱟᱵ ᱞᱟᱹᱜᱤᱫ ᱫᱚ ᱮᱢᱚᱱ ᱞᱟᱹᱣᱠᱟᱹ ᱵᱮᱵᱚᱦᱟᱨ ᱦᱩᱭᱩᱜᱼᱟ ᱡᱮᱢᱚᱱ ᱢᱤᱫ ᱛᱤᱛᱮ ᱠᱩ ᱴᱷᱮᱞᱟᱣ ᱟᱨ ᱢᱤᱫ ᱛᱤ ᱛᱮ ᱴᱷᱮᱸᱜᱟ ᱛᱮᱦᱮᱱ ᱚᱱᱠᱟᱱ ᱞᱟᱹᱣᱠᱟᱹᱢ ᱵᱮᱵᱚᱦᱟᱨᱫᱟ ᱞᱟᱦᱟ ᱛᱮᱫᱚ ᱤᱧ ᱵᱟᱵᱟ ᱛᱟᱠᱚ ᱠᱚ ᱵᱮᱵᱚᱦᱟᱨᱮᱫ ᱮᱦᱮᱱᱚᱜᱼᱟ ᱛᱚ ᱤᱧ ᱵᱟᱵᱟ ᱛᱮᱠᱚ ᱧᱮᱞ ᱧᱮᱞ ᱛᱮᱜᱮ ᱤᱧ ᱦᱚᱸ ᱢᱤᱫ ᱫᱚᱢ ᱫᱚᱧ ᱪᱟᱞᱟᱣᱟ ᱛᱚ ᱤᱧ ᱦᱚᱸ ᱤᱭᱟᱹᱧ ᱢᱟᱱᱮᱧ ᱥᱟᱵ ᱞᱮᱫ ᱠᱚᱜᱮᱭᱟᱹᱧ ᱡᱮᱢᱚᱱ ᱞᱟᱹᱴᱩ ᱚᱱᱟ ᱪᱟᱯᱟᱫ ᱡᱷᱟᱹᱞᱤ ᱛᱮ ᱪᱟᱯᱟᱫ ᱠᱟᱛᱮ ᱟᱨ ᱤᱧ ᱵᱟᱵᱟ ᱥᱚᱸᱜᱮ ᱦᱚᱧ ᱪᱟᱞᱟᱣ ᱜᱤᱭᱟᱹᱧ ᱟᱨ ᱧᱮᱞ ᱧᱮᱞ ᱛᱮ ᱚᱱᱮ ᱚᱝᱠᱟ ᱞᱮ ᱥᱟᱵ ᱵᱟᱲᱟ ᱠᱚᱛᱮ ᱚᱱᱟᱛᱮᱧ ᱢᱮᱱᱫᱟ ᱟᱨ ᱵᱮᱠᱟᱨ ᱢᱟᱱᱮ ᱦᱩᱭᱩᱜᱚᱜ ᱠᱟᱱᱟ ᱡᱮ ᱟᱲᱮ ᱨᱮᱫᱚ ᱛᱷᱚᱲᱟ ᱧᱚᱜ ᱫᱟᱜ ᱢᱮᱱᱟᱜᱼᱟ ᱟᱲᱮ ᱨᱮᱫᱚ ᱵᱟ ᱠᱩ ᱥᱟᱵᱚᱜᱚᱜᱼᱟ ᱞᱟᱹᱴᱩ ᱧᱚᱜ ᱦᱟ ᱠᱩ ᱫᱚ ᱟᱨ ᱞᱟᱹᱣᱠᱟᱹ ᱛᱮᱫᱚ ᱵᱷᱤᱛᱨᱤ ᱫᱟᱜ ᱧᱚᱜ ᱥᱮᱫ ᱮᱢ ᱵᱚᱞᱚ ᱫᱟᱲᱮᱭᱟᱜᱼᱟ ᱟᱨᱮᱢ ᱥᱟᱵ ᱫᱟᱲᱮᱭᱟᱠᱚᱣᱟ ᱡᱷᱟᱹᱞᱤ ᱢᱟᱹᱞᱤ ᱛᱮᱦᱚᱸ ᱪᱟᱯᱟᱫ ᱠᱟᱛᱮ ᱠᱩ ᱧᱟᱢᱚᱜᱚᱜ ᱜᱮᱭᱟ ᱞᱟᱹᱴᱩ ᱞᱟᱹᱴᱩ ᱦᱟ ᱠᱩ ᱛᱚ ᱱᱚᱣᱟ ᱜᱮ ᱵᱷᱮᱜᱟᱨ ᱫᱚ ᱦᱩᱭᱩᱜᱚᱜ ᱠᱟᱱᱟ